ᱵᱟᱸᱠᱩᱲᱟ ᱥᱟᱥᱛᱷᱚ ᱵᱮᱵᱚᱥᱛᱷᱟ ᱨᱮᱫᱚ ᱟᱹᱰᱤᱜᱮ ᱱᱟᱯᱟᱭ ᱛᱮ ᱞᱟᱦᱟ ᱠᱷᱚᱱ ᱦᱚᱸ ᱟᱹᱰᱤ ᱩᱱᱱᱚᱛᱚ ᱟᱠᱟᱱᱟ ᱟᱨ ᱨᱳᱜᱤ ᱪᱟᱞᱟᱣ ᱛᱚᱨᱟ ᱟᱹᱰᱤ ᱪᱮᱦᱨᱟ ᱠᱚ ᱰᱟᱠᱛᱟᱨ ᱱᱟᱨᱥ ᱦᱮᱡ ᱠᱟᱛᱮᱜ ᱠᱚ ᱦᱮᱡ ᱥᱮᱴᱮᱨᱚᱜᱼᱟ ᱟᱠᱚ ᱜᱮᱠᱚ ᱧᱮᱞ ᱠᱚᱣᱟ ᱟᱨ ᱥᱟᱥᱛᱷᱚ ᱵᱮᱵᱚᱥᱛᱷᱟ ᱦᱚᱸ ᱵᱷᱟᱞᱮ ᱜᱮᱭᱟ ᱠᱟᱨᱚᱱ ᱵᱟᱸᱠᱩᱲᱟ ᱡᱮᱞᱟᱨᱮ ᱱᱤᱱᱟᱹᱜ ᱡᱩᱛ ᱥᱟᱥᱛᱷᱚ ᱯᱚᱨᱤᱥᱮᱵᱟ ᱢᱮᱱᱟᱜᱼᱟ ᱟᱹᱰᱤ ᱦᱚᱲ ᱴᱷᱮᱱ ᱠᱷᱚᱱᱟᱜ ᱳᱯᱮᱱᱤᱭᱚᱱ ᱦᱚᱸ ᱟᱸᱡᱚᱢ ᱦᱩᱭ ᱠᱟᱱᱟ ᱡᱮ ᱵᱟᱝᱢᱟ ᱡᱚᱛᱚ ᱞᱮᱠᱟᱱ ᱢᱟᱱᱮ ᱨᱳᱜᱽ ᱟᱡᱟᱨ ᱢᱟᱹᱱᱢᱤ ᱠᱚᱠᱚ ᱪᱟᱞᱟᱣ ᱟᱠᱟᱱ ᱨᱮᱦᱚᱸ ᱟᱹᱰᱤ ᱥᱩᱵᱮᱵᱚᱥᱛᱷᱟ ᱢᱮᱱᱟᱜᱼᱟ ᱱᱚᱝᱠᱟ ᱞᱟᱦᱟ ᱠᱷᱚᱱ ᱦᱚᱸ ᱟᱹᱰᱤ ᱩᱱᱱᱚᱛᱚ ᱫᱚᱠᱚ ᱠᱚ ᱠᱚᱨᱟᱣ ᱠᱟᱫᱟ ᱟᱨ ᱟᱵᱚ ᱵᱚᱱ ᱤᱧ ᱨᱮᱱ ᱡᱟᱦᱟᱸᱭ ᱠᱚᱠᱚ ᱡᱟᱦᱟᱸᱭ ᱡᱮᱢᱚᱱ ᱡᱚᱛᱨᱟ ᱟᱞᱟᱫᱟ ᱟᱞᱟᱫᱟ ᱵᱷᱟᱜᱽ ᱢᱮᱱᱟᱜᱼᱟ ᱡᱮ ᱡᱮᱢᱚᱱ ᱤᱭᱟᱹ ᱡᱟᱦᱟᱸᱭ ᱦᱟᱢᱟᱞ ᱦᱚᱲᱢᱚ ᱠᱚ ᱛᱟᱦᱮᱱᱟ ᱩᱱᱠᱩᱣᱟᱜ ᱟᱞᱟᱫᱟ ᱵᱷᱟᱜ ᱢᱮᱱᱟᱜ ᱛᱟᱠᱚᱣᱟ ᱡᱟᱦᱟᱸᱭ ᱛᱤ ᱡᱟᱝᱜᱟᱭ ᱮᱠᱥᱤᱰᱮᱱᱴ ᱠᱟᱱ ᱠᱚ ᱩᱱᱠᱩᱣᱟᱜ ᱦᱚᱸ ᱟᱞᱟᱫᱟ ᱵᱷᱟᱜ ᱢᱮᱱᱟᱜ ᱛᱟᱠᱚᱣᱟ ᱟᱞᱟᱫᱟ ᱟᱞᱟᱫᱟ ᱢᱮᱱᱟᱜᱼᱟ ᱡᱟᱦᱟᱸᱭ ᱠᱚᱨᱳᱱᱟ ᱟᱡᱟᱨ ᱯᱟᱲᱟᱣ ᱠᱟᱫᱮᱭᱟ ᱩᱱᱤ ᱦᱚᱸ ᱟᱞᱟᱫᱟ ᱵᱮᱵᱚᱥᱛᱷᱟ ᱦᱚᱸ ᱢᱮᱱᱟᱜ ᱢᱮᱱᱟᱜ ᱛᱟᱠᱚᱣᱟ ᱩᱱᱠᱩ ᱥᱩᱫᱷᱩ ᱥᱚᱢᱢᱤᱞᱚᱱᱤ ᱦᱚᱥᱯᱤᱴᱟᱞ ᱨᱮᱫᱚ ᱤᱭᱟᱹ ᱠᱚᱫᱚ ᱵᱟᱝ ᱟᱨᱚ ᱡᱩᱱᱤᱭᱟᱨ ᱰᱟᱠᱴᱟᱨ ᱦᱚᱸ ᱢᱮᱱᱟᱜ ᱠᱚᱣᱟ ᱥᱤᱱᱤᱭᱟᱨ ᱥᱤᱱᱤᱭᱟᱨ ᱰᱟᱠᱴᱟᱨ ᱦᱚᱸ ᱢᱮᱱᱟᱜ ᱠᱚᱣᱟ ᱠᱟᱹᱴᱤᱡ ᱡᱩᱫᱤ ᱵᱷᱩᱞ ᱵᱷᱟᱨᱟᱱᱛᱤ ᱦᱩᱭᱩᱜ ᱛᱟᱠᱚᱣᱟ ᱚᱱᱟᱨᱮᱱ ᱥᱚᱦᱚᱡᱳᱜᱤᱛᱟ ᱰᱟᱠᱴᱟᱨ ᱦᱚᱸ ᱢᱮᱱᱟᱜ ᱠᱚᱣᱟ ᱡᱟᱛᱮ ᱱᱟᱭᱛᱮ ᱱᱟᱯᱟᱭᱛᱮ ᱪᱤᱠᱤᱛᱥᱟ ᱵᱮᱵᱚᱥᱛᱷᱟ ᱦᱩᱭ ᱫᱟᱲᱮᱭᱟᱜ ᱢᱟ ᱚᱱᱟ ᱨᱮᱱ ᱟᱨᱦᱚᱸ ᱫᱮᱠ ᱵᱷᱟᱞ ᱦᱚᱸ ᱢᱮᱱᱟᱜ ᱠᱚᱣᱟ ᱡᱟᱛᱮ ᱡᱟᱛᱮ ᱠᱳᱱᱳ ᱠᱚᱠᱠᱷᱚᱨᱮ ᱡᱟᱦᱟᱸᱭ ᱵᱮᱢᱟᱨ ᱟᱠᱟᱱ ᱵᱤᱢᱟᱨᱮ ᱯᱟᱲᱟᱣ ᱟᱠᱟᱱ ᱩᱱᱤᱭᱟᱜ ᱩᱱᱤᱭᱟᱜ ᱠᱳᱱᱳ ᱚᱥᱤᱵᱤᱫᱷᱟ ᱟᱞᱚ ᱦᱩᱭᱩᱜ ᱛᱟᱭ ᱢᱟ ᱚᱱᱟ ᱞᱮᱠᱟᱜᱮ ᱩᱱᱠᱩ ᱠᱚᱲᱟ ᱦᱚᱯᱚᱱ ᱡᱟᱭᱦᱳᱠ ᱥᱟᱦᱟᱡᱽᱡᱚ ᱨᱮᱠᱚ ᱛᱟᱦᱮᱸ ᱱᱟᱠᱚ ᱩᱱᱠᱩ ᱠᱚᱲᱟ ᱦᱚᱯᱚᱱ ᱜᱮ ᱠᱚᱠᱚ ᱢᱮᱛᱟ ᱠᱚ ᱠᱟᱱᱟ ᱥᱮᱪᱪᱷᱟ ᱥᱮᱵᱚᱱ ᱩᱱᱠᱩ ᱦᱚᱸ ᱠᱚ ᱩᱱᱠᱩ ᱠᱚ ᱥᱟᱦᱟᱡᱽᱡᱚ ᱠᱚ ᱮᱢᱟ ᱠᱚᱣᱟ ᱚᱱᱟᱛᱮ ᱟᱹᱰᱤ ᱤᱧ ᱫᱚ ᱟᱹᱰᱤ ᱨᱟᱹᱥᱠᱟᱹᱧ ᱵᱩᱡᱷᱟᱹᱣᱟ ᱱᱚᱣᱟ ᱠᱚ ᱯᱚᱨᱤᱥᱮᱵᱟ ᱧᱮᱞ ᱠᱟᱛᱮᱜ